ᱟᱞᱮᱭᱟᱜ ᱵᱤᱨᱫᱟᱹᱜᱟᱲ ᱨᱮ ᱢᱤᱫ ᱥᱮᱢᱞᱮᱫ ᱦᱩᱭᱞᱮᱱᱟ ᱛᱚ ᱚᱱᱟ ᱥᱮᱢᱮᱞᱮᱫ ᱨᱮ ᱛᱚ ᱚᱸᱰᱮ ᱥᱮᱞᱮᱫ ᱠᱟᱛᱮᱜ ᱤᱧ ᱡᱟᱦᱟᱧ ᱵᱩᱡᱷᱟᱹᱣ ᱠᱮᱫᱟ ᱡᱮ ᱵᱤᱨᱫᱟᱹ ᱜᱟᱲ ᱨᱮᱱᱟᱜ ᱡᱟᱦᱟᱸ ᱱᱟᱱᱟᱦᱩᱱᱟᱹᱨ ᱯᱚᱥᱱᱚᱠᱩ ᱛᱟᱦᱮᱸ ᱠᱟᱱᱟ ᱚᱱᱟᱠᱩ ᱯᱚᱥᱱᱚ ᱟᱭᱢᱟ ᱚᱵᱤᱜᱚᱛᱟᱣᱟᱱ ᱦᱚᱲᱜᱮᱠᱩ ᱞᱟᱹᱭᱠᱮᱫᱟ ᱛᱚ ᱩᱱᱠᱩᱣᱟᱜ ᱟᱸᱡᱚᱢ ᱠᱟᱛᱮᱜ ᱵᱩᱡᱷᱟᱹᱣ ᱠᱤᱫᱟᱹᱧ ᱡᱮ ᱵᱤᱨᱫᱟᱹᱜᱟᱲ ᱨᱮᱭᱟᱜ ᱥᱮᱢᱞᱮᱫ ᱨᱮ ᱥᱮᱢᱞᱮᱫᱚᱜ ᱟᱹᱰᱤ ᱡᱟᱹᱨᱩᱲ ᱢᱮᱱᱟᱜ ᱟ ᱪᱮᱫᱟᱜ ᱥᱮ ᱵᱤᱨᱫᱟᱹᱜᱟᱲ ᱨᱮ ᱡᱟᱦᱟᱸᱠᱩ ᱟᱞᱚ ᱪᱚᱱᱟ ᱦᱩᱭᱩᱜ ᱟ ᱚᱱᱟᱠᱩ ᱟᱞᱚᱪᱚᱱᱟ ᱫᱚ ᱵᱤᱨᱫᱟᱹᱨᱮᱱᱟᱜ ᱞᱟᱦᱟᱥᱮᱫ ᱪᱟᱞᱟᱜ ᱨᱮᱱᱟᱜ ᱟᱭᱢᱟᱞᱮᱠᱟᱱ ᱠᱟᱛᱷᱟᱠᱚᱜᱮ ᱟᱞᱚᱪᱚᱱᱟ ᱦᱩᱭᱩᱜ ᱟ ᱛᱚ ᱚᱱᱟᱠᱩ ᱟᱞᱚᱪᱚᱱᱟ ᱫᱚ ᱥᱟᱫᱷᱟᱨᱚᱱᱚᱛᱚ ᱵᱟᱝ ᱧᱟᱢᱚᱜ ᱟ ᱛᱚ ᱵᱤᱨᱫᱟᱹᱜᱟᱲ ᱨᱮ ᱡᱮ ᱟᱞᱚᱪᱚᱱᱟ ᱚᱱᱟ ᱟᱞᱚᱪᱚᱱᱟ ᱫᱚ ᱟᱹᱰᱤ ᱪᱮᱛᱟᱱ ᱨᱮᱱᱟᱜ ᱟᱞᱚᱪᱚᱱᱟ ᱦᱩᱭᱩᱜ ᱟ ᱪᱮᱫᱞᱮᱠᱟ ᱠᱟᱛᱮᱜ ᱚᱞᱚᱜ ᱯᱟᱲᱦᱟᱜᱮᱢ ᱪᱮᱫᱟ ᱪᱮᱫᱞᱮᱠᱟ ᱠᱟᱛᱮᱜ ᱜᱤᱫᱽᱨᱟᱹᱢ ᱯᱟᱲᱦᱟᱣ ᱩᱪᱩᱭᱮᱭᱟ ᱥᱮ ᱪᱮᱫᱞᱮᱠᱟ ᱠᱟᱛᱮᱜ ᱠᱟᱹᱢᱤᱦᱚᱨᱟ ᱠᱚᱢ ᱥᱮᱸᱫᱽᱨᱟᱭᱟ ᱚᱱᱟᱠᱩ ᱥᱟᱱᱟᱢ ᱞᱮᱠᱟᱱ ᱟᱞᱚᱪᱚᱱᱟᱜᱤ ᱱᱚᱰᱮ ᱫᱚ ᱛᱟᱦᱮᱸᱠᱟᱱᱟ ᱛᱚ ᱚᱱᱟᱛᱮᱧ ᱞᱟᱹᱭᱟ ᱵᱤᱨᱫᱟᱹᱜᱟᱲ ᱨᱮ ᱡᱟᱦᱟᱸ ᱥᱮᱢᱞᱮᱫᱚᱱᱟ ᱥᱮᱢᱞᱮᱫ ᱨᱮᱫᱚ ᱥᱮᱞᱮᱫ ᱠᱟᱛᱮᱜ ᱤᱧᱫᱚ ᱟᱭᱢᱟ ᱵᱩᱡᱟᱱ ᱠᱟᱛᱷᱟᱜᱤᱧ ᱵᱩᱡᱷᱟᱹᱣ ᱟᱹᱜᱩ ᱟᱠᱟᱫᱟ ᱪᱮᱫᱞᱮᱠᱟ ᱠᱟᱛᱮᱜ ᱜᱤᱫᱽᱨᱟᱹ ᱯᱟᱲᱦᱟᱣ ᱩᱪᱩ ᱦᱩᱭᱩᱜ ᱟ ᱪᱮᱫᱞᱮᱠᱟ ᱠᱟᱛᱮᱜ ᱱᱤᱡᱮᱨᱟᱜ ᱚᱞᱚᱜ ᱯᱟᱲᱦᱟᱜ ᱥᱮ ᱱᱤᱡᱮᱨᱟᱜ ᱵᱤᱫᱫᱟ ᱰᱷᱤᱨ ᱦᱩᱭᱩᱜ ᱟ ᱚᱱᱟ ᱥᱟᱱᱟᱢ ᱞᱮᱠᱟᱱ ᱚᱵᱷᱤᱜᱚᱛᱟᱜᱤ ᱚᱸᱰᱮᱠᱷᱚᱱ ᱤᱧ ᱧᱟᱢ ᱟᱹᱜᱩ ᱟᱠᱟᱫᱟ